ᱤᱧ ᱢᱤᱫ ᱤᱭᱟᱹ ᱵᱤᱞ ᱤᱧ ᱪᱟᱞᱟᱣ ᱞᱮᱱᱟ ᱫᱚᱞᱮ ᱵᱚᱞᱮ ᱟᱭᱢᱟ ᱦᱚᱲᱞᱮ ᱪᱟᱞᱟᱣ ᱞᱮᱱᱟ ᱤᱱᱟᱹ ᱥᱳᱢᱚᱭ ᱢᱤᱫᱴᱟᱝ ᱵᱤᱞ ᱡᱮᱢᱚᱱ ᱞᱮ ᱠᱮᱫ ᱛᱟᱦᱮᱱᱟ ᱩᱱ ᱥᱳᱢᱚᱭ ᱢᱤᱫᱴᱟᱝ ᱦᱟᱹᱠᱩ ᱮᱢᱚᱱᱤᱧ ᱫᱚᱱ ᱠᱮᱫᱟ ᱡᱮᱢᱚᱱ ᱤᱧᱟᱹᱜ ᱪᱟᱹᱵᱷᱤ ᱨᱮᱜᱮ ᱵᱚᱞᱚᱭᱮᱱᱟ ᱮᱢᱚᱱ ᱮᱢᱚᱱᱤ ᱳᱡᱚᱱᱤᱧ ᱦᱟᱹᱠᱩ ᱠᱟᱱ ᱛᱟᱦᱮᱱᱟᱭ ᱩᱱᱤ ᱫᱚ ᱥᱮᱭ ᱚᱱᱠᱟ ᱯᱟᱸᱪ ᱪᱷᱚ ᱠᱤᱞᱳ ᱳᱡᱚᱱ ᱨᱮᱱᱮ ᱦᱩᱭᱩᱜ ᱠᱟᱱ ᱛᱟᱦᱮᱱᱟ ᱡᱮᱢᱚᱱ ᱩᱱ ᱫᱚ ᱟᱫᱚ ᱮᱢᱚᱱ ᱩᱱᱤ ᱦᱟᱹᱠᱩ ᱥᱟᱵ ᱠᱟᱛᱮ ᱱᱚᱝᱠᱟ ᱠᱩᱥᱤᱧ ᱟᱹᱭᱠᱟᱹᱣ ᱠᱮᱫᱟ ᱟᱨ ᱡᱮᱢᱚᱱ ᱟᱹᱜᱩ ᱠᱮᱫᱮᱭᱟᱹᱧ ᱚᱲᱟᱜ ᱨᱮᱱ ᱦᱚᱲ ᱦᱚᱸ ᱟᱹᱰᱤ ᱮᱢᱚᱱ ᱜᱮᱠᱚ ᱠᱩᱥᱤᱭᱮᱱᱟ ᱟᱨ ᱱᱚᱝᱠᱟ ᱮᱢᱚᱱ ᱠᱩᱥᱤ ᱤᱭᱟᱹ ᱦᱩᱭ ᱮᱱᱟ ᱡᱮᱢᱚᱱ ᱦᱮᱡ ᱠᱟᱛᱮ ᱞᱮ ᱜᱮᱫ ᱠᱮᱫᱮᱭᱟ ᱩᱛᱩ ᱠᱮᱫᱮᱭᱟ ᱡᱚᱢ ᱨᱮᱦᱚᱸ ᱥᱮᱭ ᱵᱮᱥ ᱦᱩᱭ ᱟᱠᱟᱱᱟ ᱡᱮᱢᱚᱱ ᱱᱚᱝᱠᱟᱱ ᱤᱭᱟᱹ